ᱦᱮᱞᱳ ᱦᱮᱸ ᱚᱠᱚᱭᱮᱢ ᱨᱚᱲ ᱮᱫᱟ ᱦᱮᱸ ᱡᱮᱨᱚᱠᱥ ᱵᱟᱞᱟ ᱠᱟᱱ ᱜᱤᱭᱟᱹᱧ ᱦᱮᱸ ᱡᱮᱨᱚᱠᱥ ᱛᱟᱢ ᱜᱤᱭᱟᱹᱧ ᱪᱮᱫᱞᱮᱠᱟ ᱟᱫᱚ ᱡᱮᱨᱚᱠᱥᱮᱢ ᱠᱷᱚᱡᱚᱜ ᱠᱟᱱᱟ ᱦᱮᱸ ᱢᱚᱡᱽ ᱜᱮ ᱡᱮᱨᱚᱠᱥᱚᱜ ᱛᱟᱢᱟ ᱨᱚᱝᱜᱤᱱ ᱟᱨ ᱨᱚᱝᱜᱤᱱ ᱦᱚᱧ ᱤᱭᱟᱹᱭᱮᱫᱟ ᱪᱮᱫ ᱞᱮᱠᱟᱢ ᱠᱷᱚᱡᱚᱜᱼᱟ ᱚᱱᱠᱟ ᱜᱮ ᱥᱟᱫᱟᱣᱟᱜ ᱫᱚ ᱫᱩ ᱴᱟᱠᱟ ᱠᱟᱛᱮᱫ ᱟᱨ ᱨᱚᱝᱤᱱᱟᱜ ᱫᱚ ᱛᱤᱱ ᱴᱟᱠᱟ ᱚᱱᱟ ᱫᱚ ᱛᱷᱚᱲᱟ ᱢᱚᱡᱽ ᱧᱚᱜ ᱤᱭᱟᱹ ᱡᱮᱨᱚᱠᱥ ᱦᱩᱭᱩᱜ ᱠᱟᱱᱟ ᱥᱮ ᱚᱱᱟᱛᱮ ᱚᱱᱟ ᱫᱚ ᱛᱷᱚᱲᱟ ᱰᱷᱮᱨ ᱧᱚᱜ ᱛᱤᱱ ᱴᱟᱠᱟ ᱟᱫᱚ ᱛᱤᱱᱟᱹᱜ ᱠᱚᱯᱤ ᱞᱟᱜᱟᱣᱟᱢᱟ ᱫᱚᱥ ᱠᱚᱯᱤ ᱚᱻ ᱟᱫᱚ ᱛᱤᱱ ᱥᱚᱢᱚᱭᱮᱢ ᱦᱤᱡᱩᱜᱼᱟ ᱦᱩᱸ ᱴᱷᱤᱠᱜᱮᱭᱟ ᱥᱟᱨᱟ ᱫᱤᱱ ᱜᱮ ᱠᱷᱩᱞᱟᱹᱣ ᱜᱮ ᱛᱮᱦᱮᱱ ᱠᱟᱱ ᱛᱤᱧᱟᱹ ᱫᱚᱠᱟᱱ ᱫᱚ ᱫᱚᱠᱷᱷᱤᱱ ᱥᱮᱫ ᱟᱨᱚ ᱟᱭᱩᱵ ᱮᱢ ᱦᱤᱡᱩᱜᱼᱟ ᱦᱮᱸ ᱴᱷᱤᱠᱜᱮᱭᱟ ᱛᱚᱵᱮ